ᱟᱵᱚᱵᱚᱱ ᱵᱟᱲᱟᱭᱟ ᱡᱮ ᱥᱮᱨᱢᱟ ᱯᱩᱨᱤ ᱨᱮ ᱥᱮ ᱦᱟᱱᱠᱩ ᱥᱮᱨᱢᱟ ᱨᱮᱠᱚ ᱧᱮᱞᱚᱜ ᱠᱟᱱ ᱫᱚ ᱤᱯᱤᱞ ᱮᱸᱜᱮᱞ ᱠᱚ ᱛᱚ ᱱᱩᱠᱩ ᱠᱚᱫᱚ ᱢᱟᱱᱮ ᱱᱩᱱᱟᱹᱜ ᱥᱟᱸᱜᱮ ᱵᱚᱱ ᱧᱮᱞ ᱠᱚ ᱨᱮᱦᱚᱸ ᱱᱩᱱᱟᱹᱜ ᱫᱟᱹᱨᱭᱟᱹ ᱵᱚᱱ ᱧᱮᱞ ᱧᱟᱢ ᱠᱚ ᱨᱮᱦᱚᱸ ᱱᱩᱠᱩᱣᱟᱜ ᱢᱤᱢᱤᱫ ᱴᱟᱝ ᱠᱷᱚᱱ ᱢᱤᱢᱤᱫ ᱴᱟᱝ ᱟᱜ ᱡᱟᱦᱟᱸ ᱢᱤᱫᱴᱟᱝ ᱥᱟᱺᱜᱤᱧ ᱥᱮ ᱫᱩᱨᱚᱛᱛᱚ ᱢᱮᱱᱟᱜ ᱟᱠᱟᱫᱟ ᱟᱨ ᱱᱩᱠᱩ ᱱᱩᱱᱟᱹᱜ ᱠᱚ ᱥᱟᱸᱜᱮᱭᱟ ᱮᱱᱠᱷᱟᱱ ᱱᱩᱠᱩ ᱤᱯᱤᱞ ᱡᱟᱦᱟᱸᱭ ᱫᱚ ᱵᱟᱝᱞᱟ ᱛᱮᱠᱚ ᱢᱮᱛᱟ ᱠᱚ ᱠᱟᱱᱫᱚ ᱢᱟᱱᱮ ᱜᱨᱚᱦᱚ ᱱᱚᱠᱷᱚᱛᱨᱚ ᱦᱮᱸ ᱱᱩᱠᱩ ᱫᱚ ᱟᱹᱰᱤ ᱢᱟᱨᱟᱝ ᱢᱟᱨᱟᱝ ᱢᱤᱫᱴᱟᱝ ᱫᱟᱲᱮᱭᱟᱱ ᱢᱤᱢᱤᱫ ᱴᱟᱝ ᱤᱯᱤᱞ ᱮᱸᱜᱮᱞ ᱠᱟᱱᱟᱠᱚ ᱥᱮ ᱠᱚ ᱡᱳᱛᱤᱥᱠᱚ ᱠᱟᱱᱟ ᱱᱩᱠᱩᱫᱚ ᱱᱩᱠᱩᱣᱟᱜ ᱱᱩᱠᱩᱣᱟᱜ ᱚᱨᱥᱚᱝᱛᱮ ᱱᱩᱠᱩᱣᱟᱜ ᱡᱟᱦᱟᱸ ᱠᱷᱚᱢᱚᱛᱟ ᱫᱟᱲᱮ ᱛᱮ ᱢᱟᱹᱱᱢᱤ ᱠᱚᱦᱚᱸ ᱢᱤᱫᱴᱟᱝ ᱫᱟᱲᱮ ᱨᱮᱱᱟᱜ ᱚᱨᱥᱚᱝ ᱟᱵᱚ ᱵᱚᱱ ᱧᱟᱢ ᱫᱟᱲᱮᱭᱟᱜ ᱧᱟᱢ ᱮᱫᱟ ᱱᱚᱜᱼᱚ ᱱᱟ ᱜᱮ ᱢᱤᱜᱴᱟᱝ ᱢᱤᱫ ᱠᱩᱥᱤᱭᱟᱱᱟᱜ ᱢᱤᱫ ᱫᱚ ᱥᱮ ᱪᱮᱫ ᱠᱟᱱᱟ ᱡᱮᱢᱚᱱ ᱩᱱᱠᱩ ᱱᱚᱠᱷᱚᱛᱨᱚ ᱥᱟᱶᱛᱮ ᱟᱵᱚ ᱵᱚᱱ ᱧᱮᱞᱟ ᱟᱵᱚᱨᱮᱱ ᱦᱚᱸ ᱞᱟᱴᱩ ᱞᱟᱴᱩ ᱱᱚᱝᱠᱟᱱ ᱥᱩᱥᱟᱹᱨᱤᱭᱟᱹ ᱥᱮ ᱚᱱᱚᱞᱤᱭᱟᱹ ᱠᱚ ᱧᱮᱞᱟᱵᱚᱱ ᱟᱵᱚ ᱤᱯᱤᱞ ᱥᱟᱶ ᱵᱚᱱ ᱛᱩᱞᱩᱡ ᱜᱚᱫ ᱠᱚᱣᱟ ᱡᱟᱦᱟᱸ ᱫᱚ ᱡᱮ ᱤᱯᱤᱞ ᱵᱟᱨᱟᱝ ᱩᱢᱩᱠ ᱜᱚᱝᱠᱮ ᱥᱮ ᱤᱯᱤᱞ ᱵᱟᱨᱟᱝ ᱪᱟᱸᱫᱚ ᱵᱟᱨᱟᱝ ᱩᱢᱩᱠ ᱜᱚᱢᱠᱮ ᱛᱟᱨ ᱢᱟᱱᱮ ᱩᱱᱠᱩ ᱞᱟᱹᱴᱩ ᱞᱟᱹᱴᱩ ᱜᱚᱢᱠᱮ ᱠᱚ ᱤᱯᱤᱞ ᱮᱸᱜᱮᱞ ᱠᱚ ᱱᱩᱠᱩ ᱪᱟᱸᱫᱳ ᱠᱚ ᱥᱟᱶ ᱟᱵᱚ ᱵᱚᱱ ᱛᱩᱞᱩᱡᱽ ᱠᱟᱛᱮᱫ ᱱᱩᱠᱩᱣᱟᱜ ᱦᱟᱹᱱᱠᱩ ᱥᱟᱶᱛᱮ ᱩᱱᱠᱩᱣᱟᱜ ᱱᱚᱣᱟ ᱢᱟᱨᱟᱝ ᱨᱮᱱᱟᱜ ᱢᱤᱫ ᱵᱚᱱ ᱩᱱᱠᱩ ᱠᱚᱵᱚᱱ ᱛᱩᱞᱩᱡᱽ ᱠᱚᱣᱟ ᱟᱨ ᱚᱱᱟ ᱩᱱᱠᱩ ᱚᱱᱠᱟ ᱵᱷᱟᱵᱽ ᱛᱮᱜᱮ ᱟᱵᱚᱣᱟᱜ ᱢᱚᱱᱮ ᱨᱮᱵᱚᱱ ᱟᱹᱭᱠᱟᱹᱣ ᱠᱚᱣᱟ ᱛᱚ ᱚᱱᱟ ᱞᱮᱠᱟᱛᱮ ᱡᱮ ᱤᱼᱯᱤᱞ ᱮᱸᱜᱮᱞ ᱠᱚ ᱱᱩᱠᱩ ᱪᱟᱸᱫᱚ ᱠᱚ ᱜᱨᱚᱦᱚ ᱱᱚᱠᱷᱛᱨᱚ ᱠᱚ ᱡᱟᱦᱟᱸ ᱠᱚ ᱵᱚᱱ ᱧᱮᱞᱮᱫ ᱠᱚᱫᱚ ᱵᱚᱱ ᱢᱮᱱᱮᱫ ᱠᱚᱫᱚ ᱱᱩᱠᱩ ᱫᱚ ᱟᱵᱚᱣᱟᱜ ᱦᱚᱲᱢᱚ ᱪᱮᱛᱟᱱ ᱨᱮ ᱟᱹᱰᱤ ᱢᱟᱨᱟᱝ ᱫᱟᱲᱮ ᱚᱨᱥᱚᱝ ᱛᱟᱞᱟ ᱛᱮᱜᱮ ᱩᱱᱠᱩ ᱟᱵᱚ ᱪᱮᱛᱟᱱ ᱨᱮ ᱩᱯᱨᱩᱢ ᱠᱟᱛᱮᱫ ᱢᱮᱱᱟᱜ ᱟᱠᱟᱫ ᱠᱚᱣᱟ